ᱥᱮᱫᱟᱭ ᱠᱷᱚᱱ ᱫᱚ ᱱᱤᱛ ᱫᱷᱟᱹᱵᱤᱡ ᱛᱮ ᱦᱟᱯᱟᱲᱟᱢ ᱠᱚ ᱟᱨ ᱡᱩᱭᱟᱹᱱ ᱠᱚ ᱛᱟᱞᱟ ᱨᱮᱫᱚ ᱟᱹᱰᱤ ᱛᱮᱫᱜᱮ ᱵᱷᱮᱜᱟᱨ ᱧᱮᱞ ᱧᱟᱢᱚᱜ ᱠᱟᱱᱟ ᱡᱚᱢ ᱧᱩ ᱦᱚᱨᱚᱜ ᱵᱟᱸᱫᱮ ᱫᱤᱱᱚᱢ ᱡᱤᱭᱚᱱ ᱠᱷᱟᱰᱟᱣ ᱨᱮᱱᱟᱜ ᱚᱠᱚᱛᱚ ᱦᱚᱸ ᱚᱱᱟ ᱥᱟᱶᱛᱮ ᱦᱟᱯᱲᱟᱢ ᱠᱚ ᱟᱨ ᱡᱩᱭᱟᱹᱱ ᱠᱚ ᱛᱟᱞᱟᱨᱮᱫᱚ ᱧᱮᱞ ᱧᱟᱢᱚᱜ ᱠᱟᱱᱟ ᱡᱟᱦᱟᱸ ᱵᱷᱮᱜᱟᱨ ᱚᱱᱟ ᱫᱚ ᱡᱟᱹᱥᱛᱤ ᱫᱚ ᱞᱟᱭᱞᱟᱠᱪᱟᱨ ᱟᱹᱨᱤᱪᱟᱞᱤ ᱨᱮ ᱡᱟᱦᱟᱸ ᱫᱚ ᱟᱵᱚ ᱥᱟᱱᱛᱟᱲ ᱥᱟᱶᱛᱟ ᱨᱮᱱᱟᱜ ᱞᱟᱭᱞᱟᱠᱪᱟᱨ ᱟᱹᱨᱤᱪᱟᱞᱤ ᱫᱷᱚᱨᱚᱢ ᱠᱚᱨᱚᱢ ᱱᱚᱶᱟ ᱨᱮ ᱦᱟᱯᱟᱲᱟᱢ ᱠᱚ ᱥᱟᱶ ᱢᱮᱱ ᱫᱚ ᱟᱵᱚ ᱨᱮᱱ ᱯᱩᱨᱩᱫᱷᱩᱞ ᱠᱚ ᱥᱟᱶᱛᱮ ᱡᱩᱭᱟᱹᱱ ᱠᱚᱣᱟᱜ ᱫᱚ ᱟᱹᱰᱤ ᱛᱮᱫ ᱜᱮ ᱵᱷᱮᱜᱟᱨ ᱢᱮᱱᱟᱜ ᱟᱠᱟᱫᱟ ᱱᱚᱣᱟ ᱡᱤᱭᱟᱹᱲ ᱫᱚᱦᱚᱭ ᱞᱟᱜᱟᱱ ᱛᱮᱫᱚ ᱟᱵᱚ ᱡᱩᱭᱟᱹᱱ ᱠᱚᱫᱚ ᱟᱵᱚᱨᱮᱱ ᱯᱩᱨᱩᱫᱷᱩᱞ ᱥᱮ ᱜᱚ ᱵᱟᱵᱟ ᱛᱟᱠᱚᱣᱟᱜ ᱡᱟᱦᱟᱸ ᱫᱚᱦᱚ ᱟᱹᱜᱩ ᱟᱠᱟᱫ ᱟᱹᱱ ᱟᱹᱨᱤ ᱠᱚ ᱚᱱᱟ ᱠᱚ ᱵᱩᱡᱷᱟᱹᱣ ᱞᱟᱹᱠᱛᱤ ᱢᱮᱱᱟᱜ ᱛᱟᱠᱚᱭᱟ ᱮᱱᱠᱷᱟᱱ ᱟᱵᱚ ᱦᱟᱯᱟᱲᱟᱢ ᱠᱚ ᱥᱟᱶᱛᱮ ᱥᱮ ᱯᱩᱨᱩᱫᱷᱩᱞ ᱦᱚᱲ ᱠᱚ ᱥᱟᱶᱛᱮ ᱟᱵᱚ ᱡᱩᱭᱟᱹᱱ ᱠᱚ ᱛᱟᱞᱟᱨᱮ ᱢᱤᱫᱴᱮᱱ ᱥᱩᱯᱩᱨ ᱥᱟᱹᱜᱟᱹᱭ ᱡᱚᱲᱟᱣᱟ